ᱟᱛᱳ ᱴᱚᱞᱟ ᱨᱮᱫᱚ ᱟᱭᱢᱟ ᱨᱚᱠᱚᱢ ᱵᱤᱡ ᱵᱟᱹᱱᱤᱡᱽ ᱵᱮᱯᱟᱨ ᱠᱚ ᱠᱚ ᱥᱮᱴᱮᱨᱚᱜᱼᱟ ᱩᱱᱠᱩ ᱠᱚᱠᱚ ᱟᱹᱠᱷᱨᱤᱧ ᱵᱤᱠᱨᱤ ᱥᱟᱶᱛᱮ ᱠᱚᱢ ᱵᱤᱥᱤ ᱫᱟᱢ ᱟᱠᱚ ᱚᱱᱟ ᱫᱟᱢ ᱨᱮ ᱵᱟᱝ ᱠᱚ ᱜᱚᱨᱟ ᱠᱚ ᱵᱩᱡᱷᱟᱹᱣ ᱫᱟᱲᱮᱭᱟᱜᱼᱟ ᱚᱱᱟ ᱥᱩᱨ ᱨᱮᱫᱚ ᱞᱟᱹᱲᱦᱟᱹᱭ ᱠᱷᱟᱹᱯᱟᱹᱨᱤᱜ ᱟᱠᱚ ᱚᱱᱟ ᱠᱷᱚᱱ ᱮᱴᱟᱜ ᱨᱮᱠᱚ ᱪᱟᱞᱟᱜᱼᱟ ᱡᱮᱢᱚᱱ ᱠᱤᱪᱨᱤᱡ ᱥᱟᱠ ᱥᱚᱵᱽᱡᱤ ᱛᱷᱟᱹᱨᱤ ᱵᱟᱹᱴᱤ ᱠᱚ ᱟᱹᱜᱩᱭᱟ ᱟᱨ ᱠᱚ ᱟᱹᱠᱷᱨᱤᱧ ᱵᱤᱠᱨᱤᱜᱼᱟ ᱟᱹᱠᱷᱨᱤᱧ ᱵᱤᱠᱨᱤᱧ ᱚᱠᱛᱚ ᱫᱚ ᱵᱟᱝ ᱠᱚ ᱵᱩᱡᱷᱟᱹᱣᱟ ᱪᱮᱫ ᱞᱮᱠᱟ ᱦᱚᱸ ᱟᱹᱣᱨᱟᱹ ᱜᱮᱠᱚ ᱪᱟᱞᱟᱣᱮᱱ ᱜᱮ ᱚᱱᱟ ᱠᱷᱚᱱ ᱜᱮ ᱵᱟᱹᱱᱤᱡᱽ ᱵᱮᱯᱟᱨ ᱫᱚ ᱢᱟᱲᱟᱝ ᱥᱮᱫ ᱞᱟᱦᱟ ᱤᱫᱤᱜᱼᱟ ᱞᱟᱦᱟ ᱞᱟᱦᱟᱛᱮ ᱫᱚᱠᱟᱱ ᱫᱩᱲᱤ ᱠᱚᱨᱮ ᱦᱚᱸ ᱠᱚᱢ ᱵᱤᱥᱤ ᱯᱚᱭᱥᱟ ᱠᱚ ᱵᱩᱡᱷᱟᱹᱣ ᱞᱮᱠᱷᱟᱱ ᱜᱨᱟᱦᱚᱠ ᱠᱚᱫᱚ ᱠᱚ ᱠᱷᱟᱹᱯᱟᱹᱨᱤᱜᱼᱟ ᱠᱷᱟᱹᱯᱟᱹᱨᱤ ᱵᱟᱲᱟ ᱠᱟᱛᱮᱫ ᱠᱚ ᱪᱟᱞᱟᱜᱼᱟ ᱛᱚ ᱟᱨᱚ ᱫᱚᱠᱟᱱ ᱫᱚ ᱤᱱᱠᱟᱹ ᱜᱮᱠᱚ ᱠᱤᱨᱤᱧ ᱟᱹᱠᱷᱨᱤᱧᱟ ᱟᱛᱳ ᱫᱤᱥᱚᱢ ᱨᱮᱫᱚ ᱠᱤᱪᱨᱤᱡ ᱠᱚᱦᱚᱸ ᱟᱨ ᱮᱢᱟᱱ ᱡᱤᱱᱤᱥ ᱯᱟᱹᱛᱤ ᱠᱚᱦᱚᱸ